ᱵᱷᱟᱨᱚᱛ ᱨᱮ ᱟᱭᱢᱟ ᱵᱮᱯᱟᱨᱤᱭᱟᱹ ᱵᱤᱨᱤᱛᱤᱭᱟᱹ ᱟᱨ ᱟᱹᱭᱩᱨᱤᱭᱟᱹ ᱢᱮᱱᱟᱜ ᱠᱚᱣᱟ ᱡᱟᱦᱟᱸ ᱠᱚ ᱫᱚ ᱞᱟᱜᱟᱱ ᱠᱟᱹᱨᱤ ᱥᱮᱪᱮᱫ ᱨᱟᱹᱥᱠᱟᱹ ᱨᱚᱢᱚᱡᱽ ᱵᱟᱹᱱᱤᱡ ᱟᱨ ᱥᱟᱜᱟᱲᱚᱱ ᱞᱮᱠᱟᱱ ᱴᱷᱟᱶ ᱨᱮ ᱵᱷᱟᱨᱚᱛ ᱟᱭᱢᱟ ᱦᱚᱨᱟ ᱛᱮ ᱠᱚ ᱵᱚᱫᱚᱞ ᱟᱠᱟᱫᱟ ᱩᱱᱠᱩ ᱢᱩᱫᱽ ᱨᱮ ᱤᱧ ᱡᱟᱦᱟᱸᱭ ᱤᱧ ᱩᱨᱩᱢᱮᱭᱟ ᱩᱱᱤ ᱫᱚᱭ ᱦᱩᱭᱩᱜ ᱠᱟᱱᱟ ᱱᱤᱛᱟ ᱟᱢᱵᱟᱱᱤ ᱠᱚᱢᱯᱟᱹᱱᱤ ᱩᱱᱤ ᱠᱚᱢᱯᱟᱹᱱᱤ ᱫᱚ ᱢᱤᱫᱴᱟᱝ ᱱᱮᱴᱣᱟᱨᱠ ᱴᱮᱠᱱᱚᱞᱚᱡᱤ ᱴᱟᱣᱟᱨ ᱥᱟᱨᱵᱷᱟᱨ ᱮ ᱠᱟᱹᱢᱤᱭᱟ ᱚᱱᱟ ᱴᱟᱣᱟᱨ ᱱᱮᱴᱣᱟᱨᱠ ᱛᱟᱞᱟ ᱛᱮᱜᱮ ᱟᱹᱰᱤ ᱜᱚᱴᱟᱝ ᱡᱚᱜᱟᱡᱳᱜᱽ ᱦᱩᱭᱩᱜ ᱠᱟᱱᱟ ᱡᱮᱢᱚᱱ ᱢᱚᱵᱟᱭᱤᱞ ᱥᱟᱶ ᱛᱮ ᱟᱨ ᱢᱤᱫ ᱴᱟᱝ ᱢᱚᱵᱟᱭᱤᱞ ᱥᱟᱶ ᱛᱮ ᱨᱚᱯᱚᱲ ᱫᱟᱲᱮᱭᱟᱜ ᱠᱟᱱᱟ ᱚᱱᱟ ᱥᱟᱶ ᱛᱮ ᱠᱚᱢᱯᱤᱭᱩᱴᱟᱨ ᱥᱟᱨᱵᱷᱟᱨ ᱛᱟᱞᱟᱛᱮ ᱠᱟᱹᱢᱤ ᱦᱩᱭᱩᱜ ᱠᱟᱱᱟ

ᱵᱚᱫᱚᱞᱚᱜ ᱠᱟᱱᱟ ᱟᱨ ᱯᱟᱨᱚᱢᱮᱱ ᱥᱮᱨᱢᱟ ᱠᱷᱚᱱ ᱜᱮ ᱡᱟᱦᱟᱸ ᱯᱟᱨᱚᱢᱟᱱ ᱯᱟᱨᱚᱢ ᱟᱠᱟᱱ ᱥᱟᱜᱟᱲ ᱜᱟᱹᱰᱤ ᱠᱚ ᱩᱱ ᱚᱠᱛᱚ ᱫᱚ ᱵᱟᱝ ᱛᱟᱦᱮᱸ ᱠᱟᱱᱟ ᱱᱤᱛᱚᱜ ᱫᱚ ᱟᱨᱦᱚᱸ ᱱᱟᱣᱟ ᱱᱟᱣᱟ ᱚᱱᱟ ᱵᱚᱫᱚᱞ ᱛᱮᱠᱚ ᱳᱰᱳᱠ ᱟᱠᱟᱫᱟ ᱞᱟᱦᱟ ᱛᱮᱫᱚ ᱰᱟᱝᱨᱟ ᱜᱟᱹᱰᱤ ᱠᱚ ᱛᱟᱦᱮᱸ ᱠᱟᱱᱟ ᱱᱤᱛᱚᱜ ᱢᱟ ᱟᱨ ᱵᱟᱥ ᱜᱟᱹᱰᱤ ᱚᱱᱠᱟᱱᱟᱜ ᱟᱹᱰᱤ ᱞᱮᱠᱟᱱ ᱜᱟᱹᱰᱤ ᱠᱚ ᱳᱰᱳᱠ ᱟᱠᱟᱫᱟ ᱚᱱᱟᱛᱮ ᱟᱵᱚᱣᱟᱜ ᱱᱚᱣᱟ ᱡᱤᱭᱚᱱ ᱵᱚᱫᱚᱞ ᱦᱩᱭ ᱟᱠᱟᱱᱟ ᱚᱱᱟ ᱵᱟᱨᱮ ᱛᱮ